ᱦᱮᱸ ᱤᱧᱫᱚ ᱦᱮᱸ ᱤᱧᱫᱚ ᱫᱟᱬᱟᱱᱤᱧ ᱥᱮᱱ ᱵᱟᱲᱟ ᱟᱠᱟᱱᱟ ᱚᱱᱟ ᱡᱟᱭᱜᱟ ᱨᱮᱭᱟᱜ ᱧᱩᱛᱩᱢ ᱫᱚ ᱦᱩᱭᱩᱜ ᱠᱟᱱᱟ ᱜᱟᱰᱨᱟᱥᱤᱱᱤ ᱚᱸᱰᱮᱧ ᱥᱮᱱ ᱵᱟᱲᱟ ᱟᱠᱟᱱᱟ ᱫᱟᱬᱟᱱ ᱚᱸᱰᱮ ᱚᱸᱰᱮ ᱵᱩᱨᱩ ᱠᱚ ᱢᱮᱱᱟᱜᱼᱟ ᱫᱟᱨᱮ ᱠᱚ ᱢᱮᱱᱟᱜᱼᱟ ᱟᱨ ᱚᱸᱰᱮ ᱵᱚᱸᱜᱟ ᱵᱚᱸᱜᱟ ᱢᱮᱱᱟᱭᱟ ᱟᱨ ᱚᱸᱰᱮ ᱥᱟᱹᱫᱷᱩ ᱠᱚ ᱛᱟᱦᱮᱱ ᱜᱮᱭᱟ ᱚᱱᱟ ᱫᱚ ᱚᱸᱰᱮ ᱫᱚ ᱟᱥᱨᱚᱢ ᱦᱚᱸ ᱢᱮᱱᱟᱜᱼᱟ ᱡᱟᱦᱟᱸᱭ ᱜᱤᱫᱽᱨᱟᱹ ᱚᱸᱰᱮ ᱯᱟᱲᱦᱟᱜ ᱞᱮᱠᱟᱛᱮ ᱥᱮ ᱛᱟᱦᱮᱱ ᱞᱮᱠᱟᱛᱮ ᱚᱱᱠᱟᱱ ᱡᱟᱭᱜᱟ ᱦᱚᱸ ᱢᱮᱱᱟᱜᱼᱟ ᱟᱨᱚ ᱟᱭᱢᱟ ᱞᱮᱠᱟᱱᱟᱜ ᱡᱤᱱᱤᱥ ᱜᱮ ᱢᱮᱱᱟᱜᱼᱟ ᱚᱱᱠᱟᱜᱮ